ᱟᱵᱚ ᱱᱤᱛᱚᱜ ᱱᱚᱣᱟ ᱫᱤᱥᱚᱢᱨᱮ ᱥᱟᱱᱛᱟᱲ ᱥᱚᱢᱟᱡᱽ ᱢᱮᱱᱟᱜ ᱵᱚᱱᱟ ᱢᱟᱲᱟᱝ ᱞᱮᱠᱟ ᱡᱟᱦᱟᱸ ᱞᱮᱠᱟ ᱥᱮᱨᱮᱧᱟᱵᱚᱱ ᱮᱱᱮᱡ ᱟᱵᱚᱱ ᱚᱱᱠᱟ ᱜᱮ ᱟᱵᱚ ᱱᱤᱛᱳᱜ ᱵᱚ ᱛᱟᱦᱮᱱᱟ ᱱᱤᱛᱳᱜ ᱫᱚ ᱟᱵᱚ ᱫᱚ ᱪᱮᱫ ᱞᱮᱠᱟ ᱢᱮᱱᱟᱜ ᱵᱚᱱᱟ ᱱᱤᱛᱳᱜ ᱫᱚ ᱚᱱᱠᱟ ᱵᱩᱡᱷᱟᱹᱣᱚᱜ ᱠᱟᱱᱟ ᱡᱮ ᱢᱟᱱᱮ ᱟᱵᱚ ᱫᱚ ᱪᱷᱟᱹᱛᱤᱠ ᱥᱟᱶᱵᱚ ᱢᱮᱥᱟ ᱩᱛᱟᱹᱨᱚᱜ ᱠᱟᱱ ᱞᱮᱠᱟ ᱟᱵᱚ ᱫᱚ ᱱᱤᱛᱚᱜ ᱫᱚ ᱦᱩᱱᱟᱹᱝ ᱢᱟᱲᱟᱝ ᱡᱟᱦᱟᱸ ᱞᱮᱠᱟ ᱥᱟᱱᱛᱟᱲ ᱥᱚᱢᱟᱡᱽ ᱨᱮ ᱟᱵᱚ ᱵᱚ ᱛᱟᱦᱮᱸ ᱠᱟᱱᱟ ᱛᱩᱢᱫᱟᱜ ᱴᱟᱢᱟᱠ ᱵᱟᱱᱟᱢ ᱛᱤᱨᱭᱳ ᱦᱟᱨᱢᱚᱱᱤᱭᱟᱛᱮ ᱪᱮᱫ ᱞᱮᱠᱟ ᱵᱚᱱ ᱨᱟᱹᱥᱠᱟᱹᱭᱮᱫ ᱛᱟᱦᱮᱸᱫ ᱟᱫᱚ ᱱᱤᱛᱳᱜ ᱫᱚ ᱚᱱᱠᱟ ᱵᱚᱱ ᱟᱵᱚ ᱵᱚᱱ ᱵᱚᱞᱚ ᱟᱠᱟᱱᱟ ᱢᱟᱱᱮ ᱪᱷᱟᱹᱛᱤᱠ ᱥᱟᱶᱵᱚ ᱵᱚᱞᱚ ᱢᱮᱥᱟᱜ ᱠᱟᱱ ᱞᱮᱠᱟᱧ ᱵᱩᱡᱷᱟᱹᱣᱮᱫᱼᱟ ᱤᱧ ᱦᱚᱸ ᱱᱤᱛᱳᱜ ᱢᱟ ᱚᱱᱠᱟ ᱵᱩᱡᱷᱟᱹᱜᱚᱜ ᱠᱟᱱᱟ ᱡᱮ ᱟᱵᱚ ᱫᱚ ᱱᱤᱛᱳᱜ ᱫᱚ ᱟᱵᱚᱣᱟᱜ ᱡᱟᱱᱟᱢ ᱟᱲᱟᱝ ᱠᱚᱫᱚ ᱡᱚᱛᱚ ᱵᱚᱱ ᱟᱫ ᱪᱟᱵᱟᱭᱮᱫᱼᱟ ᱟᱨ ᱪᱟᱵᱟ ᱩᱛᱟᱹᱨ ᱮᱫᱟᱵᱚᱱ ᱯᱟᱞᱮᱱ ᱚᱱᱠᱟᱜᱮᱧ ᱵᱩᱡᱷᱟᱹᱣ ᱮᱫᱼᱟ ᱤᱧᱫᱚ ᱱᱤᱛᱳᱜ ᱡᱩᱫᱤ ᱟᱵᱚ ᱟᱵᱚ ᱦᱚᱲ ᱵᱚᱱ ᱡᱩᱢᱤᱫᱚᱜ ᱠᱟᱱᱟ ᱮᱱᱠᱷᱟᱱ ᱫᱚ ᱟᱵᱚ ᱫᱚ ᱱᱚᱣᱟ ᱡᱟᱱᱟᱢ ᱟᱲᱟᱝ ᱟᱨ ᱟᱵᱚᱣᱟᱜ ᱯᱟᱹᱨᱥᱤ ᱛᱟᱵᱚ ᱢᱮᱱᱟᱜᱼᱟ ᱚᱱᱟ ᱫᱚ ᱟᱵᱚᱣᱟᱜ ᱤᱭᱟᱹ ᱨᱮᱜᱮᱵᱚ ᱫᱚᱦᱚᱭᱟ ᱛᱤ ᱪᱩᱯᱩᱫ ᱨᱮᱵᱚ ᱫᱚᱦᱚᱭᱟ ᱪᱷᱟᱹᱛᱤᱠ ᱠᱚᱫᱚ ᱱᱚᱣᱟ ᱤᱭᱟᱹ ᱠᱚᱫᱚ ᱵᱟᱵᱚᱱ ᱥᱟᱵ ᱦᱚᱪᱚ ᱟᱠᱚᱣᱟ ᱟᱵᱚᱣᱟᱜ ᱡᱩᱫᱤ ᱯᱟᱹᱨᱥᱤ ᱱᱚᱣᱟ ᱵᱚᱱ ᱥᱟᱵ ᱠᱮᱫ ᱠᱷᱟᱱ ᱫᱚ ᱟᱵᱚᱣᱟᱜ ᱫᱟᱲᱮ ᱛᱟᱦᱮᱱᱟ ᱛᱟᱦᱮᱱᱟ ᱪᱮ ᱵᱟᱭ ᱛᱟᱦᱮᱱᱟ ᱢᱟᱥᱮ ᱱᱟᱦᱟᱜ ᱟᱵᱚ ᱴᱷᱮᱱ ᱛᱟᱦᱮᱸ ᱞᱮᱱᱠᱷᱟᱱ ᱫᱚ ᱟᱵᱚᱣᱟᱜ ᱟᱜᱽᱞᱟ ᱫᱤᱱ ᱨᱮᱭᱟᱜ ᱢᱟᱲᱟᱝ ᱢᱟᱲᱟᱝ ᱤᱭᱟᱹᱨᱮ ᱚᱱᱟ ᱟᱵᱚ ᱵᱚᱱ ᱥᱟᱵ ᱫᱟᱲᱮᱭᱟᱜᱼᱟ ᱵᱚᱱ ᱟᱵᱚ ᱢᱟᱵᱚᱱ ᱱᱤᱛᱳᱜ ᱢᱟᱵᱚᱱ ᱡᱟᱦᱟᱱᱟᱜ ᱛᱮᱱ ᱨᱮᱠᱚ ᱵᱚᱱ ᱞᱟᱦᱟ ᱤᱫᱤᱭᱮᱫ ᱠᱟᱱ ᱜᱮᱭᱟ ᱟᱫᱚ ᱮᱱᱠᱷᱟᱱ ᱫᱚ ᱜᱤᱫᱽᱨᱟᱹᱼᱯᱤᱫᱽᱨᱟᱹ ᱚᱱᱠᱟ ᱛᱟᱭᱚᱢ ᱵᱤᱫᱟᱹᱞᱨᱮ ᱚᱱᱠᱟ ᱠᱚ ᱢᱩᱥᱠᱤᱞᱚᱜᱼᱟ ᱟᱠᱚ ᱡᱟᱱᱟᱢ ᱟᱲᱟᱝ ᱦᱚᱸ ᱵᱟᱠᱚ ᱧᱟᱢ ᱫᱟᱲᱮᱭᱟᱜᱼᱟ ᱡᱟᱱᱟᱢ ᱨᱚᱲ ᱦᱚᱸ ᱵᱟᱠᱚ ᱧᱟᱢ ᱫᱟᱲᱮᱭᱟᱜᱼᱟ ᱡᱚᱛᱚ ᱪᱷᱟᱹᱛᱤᱠ ᱯᱟᱴᱚᱠ ᱥᱟᱶᱠᱚ ᱢᱮᱥᱟᱜᱼᱟ ᱱᱩᱠᱩ ᱦᱚᱲᱫᱚ ᱚᱱᱟ ᱞᱟᱹᱜᱤᱫ ᱟᱵᱚ ᱫᱚ ᱱᱤᱛᱳᱜ ᱟᱵᱚ ᱡᱟᱱᱟᱢ ᱦᱚᱨ ᱡᱩᱫᱤ ᱢᱮᱥᱟ ᱟᱠᱟᱱᱟ ᱛᱟᱵᱚᱱ ᱮᱱᱠᱷᱟᱱ ᱫᱚ ᱟᱵᱚ ᱱᱚᱣᱟ ᱠᱩᱨᱩᱢᱩᱴᱩᱭ ᱢᱟ ᱛᱟᱵᱚᱱ ᱚᱱᱟᱜᱮ ᱤᱧᱦᱚᱸ ᱟᱹᱰᱤᱼᱟᱹᱰᱤ ᱥᱟᱦᱟᱣ ᱤᱧ ᱵᱩᱡᱷᱟᱹᱣ ᱮᱫᱼᱟ ᱱᱤᱛᱳᱜ ᱟᱯᱮ ᱡᱟᱦᱟᱸ ᱞᱮᱠᱟ ᱯᱮ ᱱᱚᱣᱟ ᱠᱩᱨᱩᱢᱩᱴᱩ ᱯᱮ ᱤᱭᱟᱹ ᱟᱠᱟᱫ ᱪᱮ ᱤᱧᱦᱚᱸ ᱩᱱᱟᱹᱜ ᱨᱟᱹᱥᱠᱟᱹᱧ ᱵᱩᱡᱷᱟᱹᱣ ᱮᱫᱼᱟ ᱪᱮ ᱱᱤᱛᱚᱝ ᱛᱩᱢᱫᱟᱜ ᱴᱟᱢᱟᱠ ᱱᱚᱣᱟᱛᱮ ᱟᱵᱚ ᱛᱤᱱᱟᱹᱜ ᱨᱟᱹᱥᱠᱟᱹ ᱵᱩᱡᱷᱟᱹᱜ ᱠᱟᱱ ᱛᱟᱦᱮᱸᱫ ᱢᱟᱲᱟᱝ ᱱᱤᱛᱳᱜ ᱟᱵᱚ ᱚᱱᱟ ᱢᱟᱞᱚᱴᱮᱱᱟ ᱚᱱᱟ ᱠᱷᱟᱹᱛᱤᱨᱛᱮ ᱱᱤᱛᱳᱜ ᱞᱟᱜᱽᱬᱮ ᱛᱮᱠᱚ ᱮᱱᱮᱡ ᱠᱟᱱᱟ ᱛᱟᱵᱚᱱ ᱟᱵᱚᱨᱮᱱ ᱠᱩᱲᱤ ᱜᱤᱫᱽᱨᱟᱹ ᱠᱚ ᱪᱮ ᱦᱩᱭᱮᱱᱟ ᱠᱚᱲᱟ ᱜᱤᱫᱽᱨᱟᱹ ᱠᱚᱠᱚ ᱦᱩᱭᱮᱱᱟ ᱱᱤᱛᱳᱜ ᱚᱱᱟᱛᱮ ᱯᱩᱨᱟᱹᱠᱚ ᱤᱭᱟᱹ ᱟᱠᱟᱱᱟ ᱱᱤᱛᱳᱜ ᱡᱩᱫᱤ ᱟᱵᱚ ᱱᱚᱣᱟ ᱵᱚᱱ ᱠᱩᱨᱩᱢᱩᱴᱩᱭᱮᱫᱟ ᱮᱱᱠᱷᱟᱱ ᱛᱩᱢᱫᱟᱜ ᱴᱟᱢᱟᱠ ᱦᱩᱭᱮᱱᱟ ᱵᱟᱱᱟᱢ ᱛᱤᱨᱭᱳ ᱦᱟᱨᱢᱚᱱᱤ ᱦᱟᱨᱢᱚᱱᱤᱛᱮ ᱟᱵᱚ ᱛᱤᱱᱟᱹᱜ ᱵᱚᱱ ᱨᱟᱹᱥᱠᱟᱹᱭᱟ ᱩᱱᱟᱹᱜ ᱨᱟᱹᱥᱠᱟᱹ ᱵᱩᱡᱷᱟᱹᱜᱼᱟ ᱥᱮᱫᱟᱭ ᱞᱮᱠᱟ ᱵᱩᱡᱷᱟᱹᱜᱼᱟ ᱥᱮᱭᱟᱭ ᱡᱟᱦᱟᱸ ᱞᱮᱠᱟ ᱵᱚ ᱨᱟᱹᱥᱠᱟᱹ ᱞᱮᱫᱼᱟ ᱦᱟᱯᱲᱟᱢ ᱠᱚ ᱡᱟᱦᱟᱸ ᱞᱮᱠᱟ ᱠᱚ ᱨᱟᱹᱥᱠᱟᱹ ᱞᱮᱫᱟ ᱚᱱᱠᱟ ᱵᱚ ᱨᱟᱹᱥᱠᱟᱹᱭ ᱠᱷᱟᱱ ᱫᱚ ᱱᱤᱛᱚᱜ ᱦᱚᱸ ᱨᱟᱹᱥᱠᱟᱹ ᱵᱩᱡᱷᱟᱹᱜᱼᱟ ᱟᱵᱚ ᱵᱚ ᱠᱩᱨᱩᱢᱩᱴᱩᱭ ᱠᱷᱟᱱ ᱱᱤᱛᱚᱜ ᱚᱱᱟ ᱞᱟᱹᱜᱤᱫ ᱜᱮ ᱤᱧᱟᱹᱜ ᱦᱚᱸ ᱚᱱᱟᱜᱮᱧ ᱢᱮᱱᱟ ᱟᱵᱚ ᱱᱤᱛᱳᱜ ᱡᱩᱫᱤ ᱵᱚᱱ ᱨᱟᱹᱥᱠᱟᱹᱭᱮᱫᱼᱟ ᱟᱵᱚ ᱵᱚᱱ ᱫᱚᱲᱦᱚ ᱟᱠᱟᱱᱟ ᱫᱚᱲᱦᱚᱜᱼᱟ ᱱᱤᱛᱳᱜ ᱫᱚᱲᱦᱚ ᱟᱵᱚᱱ ᱱᱤᱛᱚᱜ ᱟᱵᱚ ᱵᱟᱵᱚ ᱫᱚᱲᱦᱚ ᱠᱷᱟᱱ ᱫᱚᱲᱦᱚ ᱢᱟᱱᱮ ᱮᱴᱟᱜ ᱦᱚᱲ ᱟᱵᱚᱣᱟᱜ ᱯᱟᱹᱨᱥᱤ ᱦᱚᱸᱠᱚ ᱨᱮᱡ ᱵᱚᱱᱟ ᱨᱮᱡ ᱵᱚᱱᱟ ᱠᱚ ᱟᱵᱚᱨᱤᱱ ᱦᱚᱲ ᱦᱚᱸ ᱟᱨ ᱮᱴᱟᱜ ᱡᱟᱹᱛᱤ ᱠᱚᱢᱟ ᱚᱱᱠᱟ ᱢᱮᱱᱟᱜ ᱠᱚᱣᱟ ᱪᱮ ᱩᱱᱠᱩ ᱟᱵᱚ ᱟᱵᱚ ᱪᱮᱫ ᱞᱮᱠᱟᱛᱮ ᱱᱩᱠᱩ ᱞᱟᱛᱟᱨ ᱨᱮᱵᱚ ᱫᱚᱦᱚ ᱠᱚᱣᱟ ᱚᱱᱟ ᱠᱚ ᱩᱭᱦᱟᱹᱨ ᱟᱠᱟᱫᱟ ᱱᱤᱛᱳᱜ ᱟᱵᱚ ᱚᱱᱟ ᱡᱩᱫᱤ ᱟᱵᱚ ᱱᱤᱛᱳᱜ ᱵᱚ ᱠᱩᱨᱩᱢᱩᱴᱩ ᱟᱠᱟᱫᱟ ᱮᱱᱠᱷᱟᱱ ᱟᱵᱚ ᱱᱤᱛᱚᱜ ᱯᱩᱨᱟᱹ ᱱᱚᱣᱟ ᱵᱚᱱ ᱡᱩᱨᱥᱩᱨ ᱵᱚ ᱞᱟᱜᱟᱣᱟ ᱟᱨ ᱟᱵᱚ ᱟᱵᱚᱣᱟᱜ ᱨᱚᱲ ᱟᱲᱟᱝ ᱟᱨ ᱟᱵᱚᱣᱟᱜ ᱛᱩᱢᱫᱟᱜ ᱴᱟᱢᱟᱠ ᱟᱨ ᱦᱟᱨᱢᱚᱱᱤ ᱦᱩᱭᱮᱱᱟ ᱛᱤᱨᱭᱳ ᱦᱩᱭᱮᱱᱟ ᱚᱱᱟ ᱠᱚ ᱡ ᱚᱛᱚ ᱟᱵᱚ ᱵᱚᱱ ᱱᱤᱛᱚᱜ ᱵᱚᱱ ᱥᱩᱨᱩ ᱨᱩᱣᱟᱹᱲᱟ